ᱚᱴᱳ ᱰᱨᱟᱭᱵᱷᱟᱨᱤᱧ ᱞᱟᱹᱭᱮᱫ ᱠᱟᱱᱟ ᱤᱧᱫᱚ ᱚᱸᱰᱮ ᱡᱚᱫᱤ ᱟᱢᱟᱜ ᱴᱳᱴᱳ ᱡᱚᱫᱤ ᱵᱟᱹᱧ ᱧᱟᱢ ᱠᱮᱭᱟ ᱛᱟᱦᱚᱞᱮ ᱴᱳᱴᱳ ᱵᱟᱝ ᱧᱟᱢᱚᱜ ᱠᱟᱱᱟ ᱤᱧ ᱪᱤᱠᱟᱹᱛᱮ ᱚᱲᱟᱜ ᱤᱧ ᱦᱮᱡ ᱠᱚᱜᱼᱟ ᱚᱲᱟᱜ ᱨᱮᱱ ᱦᱚᱲ ᱦᱚᱸᱠᱚ ᱪᱤᱱᱛᱟᱹᱭᱮᱫ ᱠᱟᱱᱟ ᱡᱮ ᱴᱳᱴᱳ ᱠᱚᱦᱚᱸ ᱵᱟᱝ ᱧᱟᱢᱚᱜ ᱠᱟᱱᱟ ᱩᱱᱟᱹᱜ ᱧᱤᱫᱟᱹ ᱟᱠᱟᱱᱟ ᱪᱤᱠᱟᱹᱛᱮ ᱦᱤᱡᱩᱜ ᱟᱭ ᱟᱨ ᱤᱱᱟᱹᱛᱮ ᱟᱢ ᱟᱹᱜᱩ ᱦᱚᱴᱚ ᱠᱟᱹᱫᱤᱧᱟᱢ ᱫᱚᱢᱮ ᱥᱟᱨᱦᱟᱣ ᱟᱢ ᱦᱚᱛᱮᱡᱛᱮ ᱤᱧᱟᱹᱜ ᱚᱲᱟᱜ ᱤᱧ ᱥᱮᱴᱮᱨ ᱟᱠᱟᱱᱟ ᱟᱢᱜᱮ ᱟᱹᱰᱤ ᱟᱹᱰᱤ ᱥᱟᱨᱦᱟᱣᱤᱧ ᱢᱮᱛᱟᱢ ᱠᱟᱱᱟ